ᱦᱮᱸ ᱦᱮᱞᱳ ᱦᱳᱭ ᱟᱢ ᱫᱚ ᱱᱟᱦᱟᱸᱜ ᱚᱠᱟ ᱠᱷᱚᱱᱟᱜ ᱮᱢ ᱯᱷᱳᱱ ᱟᱠᱟᱫᱼᱟ ᱚ ᱦᱚᱸ ᱪᱮᱫ ᱞᱟᱹᱠᱛᱤ ᱱᱟᱦᱟᱜ ᱟᱫᱚ ᱦᱳᱭ ᱛᱮᱦᱤᱧ ᱫᱚ ᱵᱷᱤᱲ ᱜᱮᱭᱟ ᱦᱳᱭ ᱦᱳᱭ ᱵᱩᱠᱤᱝ ᱠᱟᱜ ᱟᱢ ᱟᱫᱚ ᱛᱮᱦᱤᱧ ᱢᱟ ᱵᱟᱭ ᱜᱟᱱᱚᱜᱼᱟ ᱜᱟᱯᱟ ᱥᱮᱫ ᱜᱮ ᱠᱷᱩᱞᱟᱹᱣ ᱦᱩᱭᱩᱜ ᱠᱟᱱᱟ ᱱᱚᱝᱠᱟ ᱱᱚ ᱵᱟᱡᱮ ᱞᱮᱠᱟ ᱟᱪᱪᱷᱟ ᱵᱩᱠᱤᱝ ᱠᱟᱜ ᱟᱹᱧ ᱱᱟᱦᱟᱸᱜ ᱛᱚᱵᱮ ᱦᱮᱸᱥᱮ ᱦᱳᱭ ᱚᱸᱰᱮ ᱧᱩᱛᱩᱢ ᱛᱟᱢ ᱱᱟᱦᱟᱸᱜ ᱤᱧ ᱚᱞ ᱠᱟᱜᱼᱟ ᱦᱳᱭ ᱟᱫᱚ ᱚᱱᱟ ᱠᱟᱴᱤᱝ ᱦᱤᱥᱟᱹᱵ ᱛᱮ ᱯᱩᱭᱥᱟᱹ ᱫᱚ ᱞᱟᱜᱟᱜ ᱠᱟᱱᱟ ᱚᱠᱟ ᱞᱮᱠᱟᱢ ᱠᱟᱴᱤᱝ ᱦᱚᱪᱚᱜᱼᱟ ᱟᱢᱜᱮ ᱟᱭᱵᱨᱳ ᱨᱮᱱᱟᱜ ᱦᱚᱸ ᱚᱱᱠᱟᱜᱮ ᱛᱤᱱᱟᱹᱜ ᱦᱳᱭ ᱯᱚᱧᱪᱟᱥ ᱴᱟᱠᱟ ᱜᱟᱱ ᱞᱟᱜᱟᱜᱼᱟ ᱦᱳᱭ ᱟᱪᱪᱷᱟ ᱟᱭᱵᱨᱳ ᱦᱳᱭ ᱟᱨ ᱢᱮᱠᱟᱯ ᱦᱳᱭ ᱡᱮᱛᱮ ᱠᱚᱛᱮ ᱫᱚ ᱱᱟᱦᱟᱸᱜ ᱯᱟᱸᱥᱥᱳ ᱴᱟᱠᱟ ᱜᱟᱱ ᱦᱩᱭᱩᱜᱼᱟ ᱦᱳᱭ ᱦᱳᱭ ᱦᱳᱭ ᱟᱫᱚ ᱟᱢᱟᱜ ᱧᱩᱛᱩᱢ ᱡᱩᱫᱤ ᱢᱟᱲᱟᱝ ᱨᱮ ᱚᱞ ᱠᱚᱜ ᱠᱷᱟᱱ ᱫᱚ ᱢᱟᱲᱟᱝ ᱨᱮᱜᱮ ᱦᱟᱸᱜ ᱜᱟᱱᱚᱜᱼᱟ ᱛᱮᱦᱤᱧ ᱨᱮ ᱡᱩᱫᱤᱢ ᱵᱩᱠᱤᱝ ᱡᱩᱛ ᱠᱟᱜ ᱠᱷᱟᱱ ᱫᱚ ᱜᱟᱯᱟ ᱡᱟᱦᱟᱸ ᱛᱤ ᱨᱮᱜᱮᱢ ᱦᱤᱡᱩᱜᱼᱟ ᱤᱭᱟᱹ ᱜᱚᱫ ᱢᱮᱭᱟᱹᱧ ᱜᱟᱱᱚᱜᱼᱟ ᱤᱱᱟᱹ ᱫᱚ ᱞᱚᱜᱚᱱ ᱫᱷᱟᱨᱟ ᱦᱳᱭ ᱪᱮᱫ ᱠᱚ ᱦᱳᱭ ᱦᱳᱭ ᱤᱭᱟᱹᱜᱮ ᱠᱚᱨᱟᱣ ᱜᱮ ᱪᱮᱫ ᱠᱚ ᱢᱮᱛᱟᱜᱟᱜᱼᱟ ᱠᱟᱞᱟᱨ ᱫᱚ ᱠᱟᱴᱤᱝ ᱠᱟᱛᱮᱫ ᱜᱮ ᱦᱟᱸᱜ ᱠᱟᱞᱟᱨ ᱦᱩᱭᱩᱜᱼᱟ ᱦᱳᱭ ᱟᱨ ᱧᱩᱛᱩᱢ ᱛᱟᱢ ᱫᱚ ᱦᱟᱸᱜ ᱪᱮᱫ ᱦᱩᱭᱩᱜ ᱠᱟᱱᱟ ᱱᱚᱸᱰᱮ ᱚᱞ ᱦᱩᱭᱩᱜᱼᱟ ᱥᱮ ᱮᱱᱠᱷᱟᱱ ᱫᱚ ᱧᱩᱛᱩᱢ ᱢᱟ ᱚᱞ ᱦᱩᱭᱩᱜ ᱜᱮᱭᱟ ᱚ ᱟᱪᱪᱷᱟ ᱦᱳᱭ ᱟᱪᱪᱷᱟ ᱪᱟᱲᱦᱟᱣ ᱠᱟᱜ ᱟᱹᱧ ᱦᱟᱸᱜ ᱛᱚᱵᱮ ᱦᱮᱸᱥᱮ ᱚ ᱚ ᱟᱪᱪᱷᱟ ᱦᱮᱸ ᱦᱮᱸ ᱦᱳᱭᱛᱳ ᱟᱨ ᱱᱤᱛᱚᱜ ᱦᱚᱸ ᱪᱮᱫ ᱮᱢ ᱦᱤᱡᱩᱜᱼᱟ ᱟᱨ ᱱᱤᱛᱚᱜ ᱢᱟ ᱠᱟᱹᱡ ᱵᱷᱤᱲ ᱧᱚᱜ ᱜᱮᱭᱟ ᱟᱨ ᱵᱟᱹᱧ ᱫᱟᱲᱮᱭᱟᱜᱼᱟ ᱱᱟᱦᱟᱜ ᱤᱱᱟᱹᱜ ᱛᱮᱜᱮ ᱛᱚ ᱟᱹᱭᱩᱵᱚᱜᱼᱟ ᱟᱨ ᱚᱱᱛᱮ ᱵᱚᱱᱫᱷ ᱨᱮᱭᱟᱜ ᱴᱟᱭᱤᱢ ᱠᱚ ᱦᱩᱭᱩᱜᱼᱟ ᱟᱫᱚ ᱚᱱᱟ ᱞᱟᱹᱜᱤᱫ ᱤᱧ ᱢᱮᱱᱮᱫᱼᱟ ᱜᱟᱯᱟ ᱠᱷᱟᱱ ᱫᱚ ᱴᱷᱤᱠᱚᱜᱼᱟ ᱵᱮᱥ ᱛᱮᱦᱚᱸ ᱟᱨ ᱟᱨᱟᱢ ᱛᱮᱦᱚᱸᱢ ᱤᱭᱟᱹ ᱫᱟᱲᱮᱭᱟᱜᱼᱟ ᱦᱮᱸᱥᱮ ᱦᱮᱸ ᱟᱪᱪᱷᱟ ᱢᱟᱲᱟᱝ ᱠᱟᱜ ᱟᱹᱧ ᱦᱟᱸᱜ ᱚᱞ ᱠᱟᱜ ᱟᱹᱧ ᱱᱟᱦᱟᱸᱜ ᱧᱩᱛᱩᱢ ᱦᱮᱸᱥᱮ ᱦᱮᱸ ᱴᱳᱴᱟᱞ ᱛᱟᱢ ᱫᱚ ᱦᱩᱭᱩᱜᱼᱟ ᱱᱟᱦᱟᱸᱜ ᱦᱳᱭ ᱛᱚ ᱚᱱᱟ ᱠᱚᱛᱮ ᱫᱚ ᱦᱩᱭᱩᱜᱼᱟ ᱛᱤᱱᱟᱹᱜ ᱢᱳᱴᱟᱢᱩᱴᱤ ᱛᱤᱱᱟᱹᱜ ᱦᱳᱭ ᱦᱳᱭ ᱦᱟᱡᱟᱨ ᱠᱷᱚᱱ ᱫᱚ ᱯᱟᱨᱚᱢᱚᱜ ᱜᱮᱭᱟ ᱦᱳᱭ ᱟᱪᱪᱷᱟ ᱦᱳᱭ ᱛᱚᱵᱮ ᱴᱷᱤᱠ ᱜᱮᱭᱟ ᱜᱟᱯᱟ ᱦᱤᱡᱩᱜ ᱢᱮ ᱦᱟᱸᱜ ᱦᱮᱸᱥᱮ ᱦᱮᱸ ᱦᱳᱭ